ᱱᱚᱣᱟ ᱯᱚᱱᱚᱛ ᱨᱮ ᱟᱭᱢᱟ ᱞᱮᱠᱟᱱ ᱤᱭᱩᱴᱩᱵᱟᱨ ᱢᱤᱰᱤᱭᱟ ᱟᱨ ᱴᱤᱵᱷᱤ ᱪᱮᱱᱮᱞ ᱦᱮᱱᱟᱜᱼᱟ ᱚᱱᱟ ᱠᱚ ᱦᱚᱛᱮᱛᱮ ᱮᱱᱮᱡ ᱥᱮᱨᱮᱧ ᱠᱟᱛᱮᱫ ᱟᱨᱵᱟᱝ ᱴᱟᱠᱟ ᱠᱚ ᱠᱟᱹᱣᱰᱤ ᱠᱚ ᱟᱨᱡᱟᱣᱮᱫᱼᱟ ᱱᱚᱣᱟ ᱢᱤᱰᱤᱭᱟᱛᱮ ᱟᱵᱚ ᱠᱚ ᱵᱟᱲᱟᱭ ᱦᱚᱪᱚᱭᱮᱫ ᱵᱚᱱᱟ ᱠᱤ ᱚᱠᱟ ᱫᱚ ᱵᱮᱥᱟ ᱟᱨ ᱚᱠᱟᱫᱚ ᱵᱟᱭ ᱵᱮᱥᱟ ᱟᱨ ᱢᱚᱡᱽ ᱢᱚᱡᱽ ᱮᱱᱮᱡ ᱥᱮᱨᱮᱧ ᱠᱚᱦᱚᱸ ᱠᱚ ᱩᱫᱩᱜ ᱟᱵᱚᱱ ᱠᱟᱱᱟ ᱚᱱᱟ ᱠᱚ ᱧᱮᱞ ᱠᱟᱛᱮᱫ ᱦᱚᱲ ᱵᱚᱱ ᱠᱩᱥᱤᱭᱟᱜ ᱠᱟᱱ ᱛᱮ ᱩᱱᱠᱩ ᱥᱟᱨᱦᱟᱣ ᱵᱚᱱ ᱮᱢᱟ ᱠᱚ ᱠᱟᱱᱟ ᱟᱨ ᱟᱠᱚ ᱠᱟᱹᱣᱰᱤ ᱠᱚ ᱟᱨᱡᱟᱣ ᱡᱚᱝ ᱠᱟᱱᱟ ᱚᱱᱟ ᱞᱮᱠᱟ ᱛᱮ ᱢᱤᱰᱤᱭᱟ ᱟᱨ ᱴᱤᱵᱷᱤ ᱪᱮᱱᱮᱞ ᱵᱟᱞᱟ ᱛᱮᱦᱚᱸ ᱠᱟᱹᱣᱰᱤ ᱟᱹᱨᱤ ᱠᱚ ᱟᱨᱡᱟᱣᱮᱫᱼᱟ ᱟᱨᱠᱚ ᱡᱤᱭᱚᱱ ᱠᱚ ᱠᱷᱟᱸᱰᱟᱣᱮᱫ ᱛᱟᱠᱚᱣᱟ